ᱤᱧᱟ ᱜ ᱵᱟᱜᱟᱱ ᱨᱮ ᱟᱱᱟᱴ ᱠᱚᱨᱮ ᱫᱩᱧ ᱯᱟᱲᱟᱣ ᱟᱠᱟᱱ ᱜᱮᱭᱟ ᱡᱮᱢᱚᱱ ᱛᱤᱡᱩ ᱠᱚᱠᱚ ᱡᱚᱢ ᱟᱠᱟᱫᱟ ᱛᱤᱡᱩ ᱠᱚᱠᱚ ᱡᱚᱢ ᱟᱠᱟᱫ ᱠᱷᱟᱱ ᱛᱟᱞᱦᱮ ᱵᱟᱡᱟᱨ ᱠᱷᱚᱱ ᱵᱤᱥ ᱟᱹᱜᱩ ᱠᱟᱛᱮ ᱤᱥᱯᱨᱮ ᱠᱮᱫᱟᱹᱧ ᱡᱟᱛᱮ ᱟᱞᱚ ᱠᱚ ᱢᱩᱸᱰᱨᱭᱩᱡ ᱪᱟᱵᱟ ᱫᱟᱲᱮᱭᱟᱜᱼᱢᱟ ᱚᱱᱟ ᱠᱷᱟᱹᱛᱤᱨ ᱤᱧ ᱤᱥᱯᱨᱮ ᱠᱮᱫᱟ ᱟᱨ ᱥᱤᱧ ᱵᱮᱲᱟ ᱰᱟᱝᱨᱤ ᱢᱮᱨᱚᱢ ᱵᱷᱤᱲᱤ ᱟᱞᱚ ᱠᱚ ᱵᱚᱞᱚ ᱫᱟᱲᱮᱭᱟᱜᱼᱢᱟ ᱚᱱᱟ ᱠᱷᱟᱹᱛᱤᱨ ᱛᱤᱧ ᱮᱴᱮᱫ ᱠᱮᱫᱟ